ᱦᱮᱞᱳ ᱦᱮᱸ ᱟᱹᱞᱤᱧ ᱱᱚᱰᱮ ᱠᱷᱚᱱᱟᱜ ᱞᱤᱧ ᱢᱮᱱᱮᱜᱼᱟ ᱚᱠᱟ ᱨᱮᱭ ᱥᱟᱵ ᱠᱟᱜᱼᱟᱭ ᱦᱮᱸ ᱵᱚᱦᱲᱫᱟ ᱟᱫᱚ ᱟᱞᱮᱢᱟ ᱱᱤᱛᱚᱜ ᱟᱹᱰᱤ ᱡᱚᱢᱚᱠ ᱡᱚᱢᱠᱟᱣ ᱨᱟᱹᱥᱠᱟᱹ ᱦᱤᱡᱩᱜ ᱠᱟᱱ ᱫᱚ ᱪᱮᱫ ᱪᱮᱫ ᱥᱟᱢᱟᱱ ᱠᱚᱛᱟᱢ ᱱᱟᱣᱟ ᱱᱟᱣᱟ ᱱᱟᱜ ᱠᱚᱢ ᱟᱹᱜᱩ ᱠᱟᱜᱼᱟ ᱥᱮ ᱵᱟᱝᱟ ᱥᱮ ᱢᱟᱞᱟ ᱠᱚ ᱦᱳᱭ ᱦᱳᱭ ᱟᱹᱰᱤ ᱞᱮᱠᱟᱱᱟᱜ ᱜᱮᱢ ᱟᱹᱜᱩ ᱠᱟᱜᱼᱟ ᱛᱚᱵᱮ ᱦᱮᱸ ᱟᱪᱪᱷᱟ ᱤᱭᱟᱹ ᱫᱚ ᱫᱟᱢ ᱠᱚ ᱛᱟᱢ ᱪᱮᱫ ᱞᱮᱠᱟ ᱯᱟᱲᱟᱜ ᱠᱟᱱᱟ ᱩᱱᱟᱹᱜ ᱫᱚ ᱚᱱᱟ ᱞᱮᱠᱟ ᱥᱟᱯᱲᱟᱣ ᱠᱟᱛᱮᱫ ᱤᱧ ᱪᱟᱞᱟᱜᱼᱟ ᱦᱮᱸ ᱦᱮᱸ ᱮᱱᱛᱮ ᱛᱤᱥ ᱠᱚᱛᱮᱢ ᱪᱟᱞᱟᱜ ᱠᱷᱟᱱ ᱟᱨ ᱥᱮᱴᱮᱨ ᱩᱛᱟᱹᱨᱚᱜ ᱠᱟᱱ ᱫᱚ ᱱᱟᱦᱟᱜ ᱡᱟᱛᱨᱟ ᱯᱟᱛᱟ ᱠᱚᱢᱟ

ᱦᱳᱭ ᱯᱷᱳᱱᱟᱹᱧ ᱢᱮ ᱛᱚᱵᱮ ᱦᱳᱭ ᱴᱷᱟᱹᱣᱠᱟ ᱫᱷᱟᱨᱟ ᱡᱤᱱᱤᱥᱢᱟ ᱪᱮᱫ ᱞᱤᱧ ᱤᱫᱤᱭᱟ ᱧᱮᱞ ᱞᱮᱠᱷᱟᱱ ᱞᱤᱧ ᱟᱨ ᱢᱤᱛᱟᱧᱟ ᱴᱷᱟᱹᱣᱠᱟ ᱫᱷᱟᱨᱟ ᱡᱤᱱᱤᱥ ᱚᱱᱟᱢ ᱢᱮᱱ ᱞᱮᱫᱚ ᱱᱤᱛᱚᱜ ᱱᱚᱣᱟ ᱤᱫᱤ ᱥᱟᱱᱟᱢ ᱠᱟᱱᱟ ᱧᱮᱞ ᱞᱮᱜᱮ ᱥᱮᱞᱤᱧ ᱫᱚᱨᱫᱟᱢ ᱫᱚ ᱱᱟᱦᱟᱜ ᱯᱚᱴᱟᱜᱼᱟ ᱡᱟᱦᱟᱸ ᱜᱮ ᱦᱳᱭ ᱚᱱᱟᱛᱮᱧ ᱢᱮᱱᱮᱜᱼᱟ ᱪᱟᱞᱟᱜᱼᱟᱹᱧ ᱟᱢ ᱜᱮ ᱚᱠᱟ ᱦᱤᱞᱳᱜ ᱠᱚᱨᱮᱧ ᱥᱮᱱ ᱧᱟᱢ ᱢᱮᱭᱟ ᱥᱮ ᱵᱟᱹᱧ ᱧᱟᱢ ᱢᱮᱭᱟ ᱚᱱᱟ ᱵᱟᱨᱮ ᱛᱤᱧ ᱯᱷᱳᱱ ᱠᱟᱜᱼᱟ ᱦᱩᱱᱟᱹᱝ ᱦᱳᱭ ᱟᱨ ᱛᱤᱱᱟᱹᱜ ᱱᱟᱣᱟ ᱱᱟᱣᱟ ᱡᱤᱱᱤᱥ ᱠᱚ ᱱᱟᱣᱟ ᱱᱟᱣᱟ ᱡᱤᱱᱤᱥ ᱠᱚ ᱛᱤᱱᱟᱹᱜ ᱮᱢ ᱟᱹᱜᱩ ᱟᱠᱟᱜᱼᱟ ᱛᱤᱱᱟᱹᱜ ᱫᱟᱢ ᱫᱟᱢ ᱠᱚᱨᱮᱱᱟᱜ ᱤᱱᱟᱹᱜ ᱫᱚ ᱱᱚᱛᱮ ᱦᱚᱸ ᱡᱚᱜᱟᱲ ᱧᱚᱜ ᱠᱟᱛᱮᱧ ᱪᱟᱞᱟᱜᱼᱟ ᱦᱳᱭ ᱦᱳᱭ ᱦᱳᱭ ᱦᱳᱭ ᱦᱳᱭ ᱛᱚ ᱦᱳᱭ ᱨᱚᱠᱟ ᱛᱷᱚᱠᱟ ᱜᱮ ᱠᱟᱨᱵᱟᱨ ᱠᱚᱫᱚ ᱦᱳᱭ ᱟᱪᱪᱷᱟ ᱦᱳᱭ ᱛᱚᱵᱮ ᱦᱳᱭ ᱟᱹᱞᱤᱧ ᱦᱚᱸ ᱚᱱᱟ ᱛᱮᱜᱮ ᱞᱤᱧ ᱢᱮᱱᱟᱜᱼᱟ ᱦᱟᱯᱮ ᱥᱮ ᱰᱚᱜᱚᱨ ᱵᱤᱰᱟᱹᱣᱟ ᱢᱟᱲᱟᱝ ᱨᱮ ᱤᱧ ᱚᱱᱟ ᱞᱮᱠᱟ ᱥᱟᱯᱲᱟ ᱠᱟᱛᱮᱜ ᱤᱧ ᱪᱟᱞᱟᱜᱼᱟ ᱤᱱᱟᱹ ᱫᱚ ᱦᱳᱭ ᱦᱳᱭ ᱮᱱᱠᱷᱟᱱ ᱛᱤᱱ ᱥᱮᱫ ᱵᱤᱱ ᱫᱩᱲᱩᱵᱟ ᱰᱷᱮᱨ ᱫᱚ ᱥᱮᱛᱟᱜ ᱵᱮᱲᱟ ᱥᱮ ᱟᱹᱭᱩᱵ ᱵᱮᱲᱟ ᱦᱳᱭ ᱟᱫᱚ ᱛᱚ ᱟᱹᱭᱩᱵ ᱧᱚᱜ ᱫᱚ ᱟᱪᱪᱷᱟ ᱦᱳᱭ ᱟᱫᱚ ᱚᱱᱟᱞᱤᱧ ᱢᱮᱱᱮᱜᱼᱟ ᱦᱟᱯᱮ ᱥᱮᱧ ᱠᱩᱞᱤ ᱴᱷᱤᱠ ᱠᱤᱱᱟ ᱵᱟᱠᱷᱟᱱ ᱤᱧ ᱫᱚ ᱩᱞᱴᱟᱹ ᱵᱮᱲᱟ ᱠᱚᱦᱚᱸ ᱯᱟᱪᱮᱜ ᱪᱟᱞᱟᱜ ᱥᱟᱱᱟᱧᱟ ᱫᱟᱲᱟ ᱫᱮᱞᱟ ᱱᱟᱵᱚᱱ ᱧᱮᱞ ᱛᱟᱨᱟᱭᱟ ᱮᱱᱠᱷᱟᱱ ᱩᱞᱴᱟᱹ ᱛᱟᱨᱟᱥᱤᱧ ᱵᱮᱲᱟ ᱫᱚ ᱱᱟᱦᱟᱜ ᱵᱟᱝ ᱜᱮ ᱛᱟᱵᱚ ᱟᱪᱪᱷᱟ ᱦᱳᱭ ᱤᱱᱟᱹ ᱵᱟᱰᱟᱭ ᱧᱚᱜ ᱠᱟᱜ ᱠᱷᱟᱱ ᱫᱚ ᱠᱳᱱᱳ ᱫᱤᱱᱚ ᱵᱟᱢ ᱦᱟᱨᱭᱟᱱᱚᱜᱼᱟ ᱦᱳᱭ ᱚᱱᱟ ᱠᱟᱛᱷᱟ ᱜᱮᱧ ᱢᱮᱱᱮᱜᱼᱟ ᱦᱳᱭ ᱢᱟ ᱛᱚᱵᱮ